ᱢᱤᱦᱩ ᱢᱮᱨᱚᱢ ᱥᱤᱢ ᱥᱩᱠᱨᱤ ᱵᱚᱱ ᱟᱹᱥᱩᱞ ᱠᱚᱣᱟ ᱚᱱᱟ ᱪᱤᱠᱟᱹ ᱞᱮᱠᱟᱛᱮ ᱵᱚᱱ ᱵᱩᱡᱟ ᱩᱱᱠᱩᱣᱟᱜ ᱟᱡᱟᱨ ᱦᱩᱭ ᱟᱠᱟᱱᱟ ᱢᱮᱱᱛᱮ ᱥᱚᱢᱚᱭᱨᱮ ᱡᱚᱢᱟᱜ ᱵᱚᱱ ᱮᱢᱟᱠᱚᱣᱟ ᱡᱚᱢ ᱵᱟᱠᱚ ᱡᱚᱢ ᱫᱟᱲᱮᱭᱟᱜᱼᱟ ᱫᱟᱜ ᱵᱚᱱ ᱮᱢᱟᱠᱚᱣᱟ ᱫᱟᱜ ᱵᱟᱠᱚ ᱧᱩᱭᱟ ᱟᱞᱟᱝ ᱫᱟᱹᱨᱭᱟᱹᱜ ᱛᱟᱠᱚᱣᱟ ᱢᱚᱪᱟ ᱯᱷᱩᱞᱟᱹᱜ ᱛᱟᱠᱚᱣᱟ ᱮᱱᱠᱷᱟᱱ ᱵᱚᱱ ᱵᱩᱡᱟ ᱢᱤᱦᱩ ᱢᱮᱨᱚᱢᱟᱜ ᱟᱡᱟᱨ ᱦᱩᱭ ᱟᱠᱟᱱᱟ ᱛᱟᱦᱚᱞᱮ ᱚᱱᱟ ᱪᱤᱠᱟᱹᱛᱮᱵᱚᱱ ᱨᱚᱯᱷᱟᱭᱟ ᱩᱱᱠᱩ ᱥᱚᱢᱚᱭ ᱨᱮ ᱥᱩᱭ ᱨᱟᱱ ᱵᱷᱮᱠᱥᱤᱱ ᱵᱚᱱ ᱮᱢ ᱦᱚᱪᱚ ᱠᱚᱣᱟ ᱛᱚᱵᱮ ᱥᱮᱵᱚᱱ ᱢᱮᱱᱟ ᱟᱡᱟᱨ ᱦᱩᱭᱟᱠᱟᱱ ᱛᱟᱭᱟ ᱟᱨᱚ ᱥᱩᱭ ᱨᱟᱱ ᱮᱢ ᱠᱟᱛᱮᱫ ᱦᱚᱸ ᱟᱵᱟᱨ ᱩᱱᱤ ᱟᱨᱚ ᱡᱚᱢᱟᱜ ᱵᱚᱱ ᱮᱢᱟᱭᱟ ᱡᱚᱛᱚᱱᱮᱭᱟᱵᱚᱱ ᱟᱹᱛᱤᱧ ᱠᱟᱱᱟᱭ ᱥᱮ ᱵᱟᱝ ᱡᱚᱢ ᱫᱟᱭ ᱥᱮ ᱵᱟᱝ ᱚᱱᱠᱟ ᱠᱟᱛᱮᱫ ᱜᱮᱵᱚᱱ ᱵᱩᱡᱟ ᱩᱱᱤ ᱟᱡᱟᱨ ᱫᱚ ᱦᱩᱭ ᱟᱠᱟᱱ ᱛᱟᱭᱟ ᱢᱮᱱ ᱠᱟᱛᱮᱫ ᱟᱫᱚ ᱛᱟᱦᱚᱞᱮ ᱵᱤᱵᱷᱱᱱᱚ ᱨᱚᱠᱚᱢ ᱡᱤᱱᱤᱥ ᱢᱮᱱᱟᱜ ᱠᱚ ᱛᱟᱵᱚᱱᱟ ᱢᱤᱦᱩ ᱢᱮᱨᱚᱢ ᱥᱤᱢ ᱥᱩᱠᱨᱤ ᱢᱟᱵᱚᱱ ᱟᱹᱥᱩᱞᱮᱫ ᱠᱚᱜᱮ ᱟᱨᱦᱚᱸ ᱵᱚᱱ ᱟᱹᱥᱩᱞ ᱠᱚᱣᱟ ᱡᱤᱵᱽᱼᱡᱤᱭᱟᱹᱞᱤ ᱦᱟᱸᱜ ᱵᱚᱦᱩᱛ ᱠᱤᱪᱷᱩ ᱛᱚ ᱡᱚᱛᱚᱜᱮ ᱚᱱᱠᱟ ᱠᱟᱛᱮᱫ ᱜᱮᱵᱚᱱ ᱵᱩᱡᱟ ᱛᱚ ᱥᱩᱢᱟᱹᱭ ᱨᱮ ᱩᱱᱤᱫᱚ ᱨᱟᱱ ᱥᱩᱭ ᱡᱩᱫᱤᱭ ᱧᱟᱢ ᱠᱮᱫᱟ ᱛᱟᱦᱚᱞᱮ ᱩᱱᱤᱫᱚᱭ ᱵᱟᱧᱪᱟᱜ ᱠᱟᱱ ᱜᱮᱭᱟ ᱟᱨᱮ ᱵᱟᱧᱪᱟᱜ ᱜᱮᱭᱟ ᱚᱱᱟᱫᱚ ᱟᱵᱚᱣᱟᱜ ᱫᱚ ᱤᱱᱟᱹ ᱠᱚᱜᱮᱧ ᱢᱮᱱᱠᱟᱜ ᱠᱟᱱᱟ ᱟᱫᱚ ᱟᱯᱮᱫᱚ ᱥᱚᱴᱛᱮ ᱵᱩᱡᱽ ᱤᱫᱤᱯᱮ